ᱥᱮ ᱥᱮᱪᱮᱫ ᱡᱚᱠᱷᱚᱱ ᱜᱮ ᱟᱵᱚ ᱵᱚᱱ ᱥᱮᱪᱮᱫᱚᱜ ᱠᱟᱱᱟ ᱮᱴᱟᱜ ᱯᱟᱹᱨᱥᱤ ᱛᱮ ᱩᱱᱨᱮᱜᱮ ᱟᱵᱚᱭᱟᱜ ᱞᱟᱹᱭ ᱞᱟᱠᱪᱟᱨ ᱥᱮ ᱥᱟᱢᱟᱡᱤᱠ ᱠᱟᱹᱢᱤ ᱦᱚᱨᱟ ᱠᱚ ᱴᱷᱤᱠ ᱴᱷᱟᱠ ᱵᱟᱵᱚᱱ ᱵᱩᱡᱽ ᱫᱟᱲᱮᱜ ᱠᱟᱱᱟ ᱥᱮ ᱵᱟᱵᱚᱱ ᱥᱮᱪᱮᱫᱚᱜ ᱠᱟᱱᱟ ᱛᱚ ᱵᱟᱵᱚᱱ ᱥᱮᱪᱮᱫᱚᱜ ᱠᱟᱱ ᱦᱚᱛᱮ ᱛᱮᱜᱮ ᱟᱵᱚ ᱥᱩᱨ ᱦᱚᱸ ᱵᱟᱦᱟ ᱛᱟᱢ ᱥᱚᱦᱚᱨᱟᱭ ᱛᱟᱢ ᱟᱵᱚᱭᱟᱜ ᱞᱟᱹᱭ ᱞᱟᱠᱪᱟᱨ ᱠᱚᱨᱮ ᱦᱚᱸ ᱥᱩᱨ ᱠᱚᱦᱚᱸ ᱞᱟᱡᱟᱣ ᱜᱮᱢ ᱵᱩᱡᱟ ᱥᱮ ᱚᱱᱟᱠᱟᱜᱮ ᱵᱟᱵᱚᱱ ᱥᱩᱨᱩᱜᱼᱟ ᱵᱟᱵᱚᱱ ᱵᱟᱲᱟᱭ ᱠᱷᱟᱹᱛᱤᱨ ᱛᱮ ᱟᱨ ᱡᱩᱫᱤ ᱟᱵᱚᱭᱟᱜ ᱥᱟᱱᱛᱟᱲ ᱵᱷᱟᱥᱟ ᱛᱮᱜᱮ ᱵᱚᱱ ᱯᱟᱲᱦᱟᱜᱼᱟ ᱥᱮ ᱢᱤᱰᱤᱭᱟᱢ ᱛᱮᱵᱚᱱ ᱯᱟᱲᱦᱟᱜᱼᱟ ᱮᱰᱮᱠᱷᱟᱱ ᱛᱳ ᱞᱮ ᱞᱟᱠᱪᱟᱨ ᱠᱚᱫᱚ ᱵᱚᱱ ᱥᱮᱬᱟᱭᱟ ᱥᱮ ᱥᱟᱢᱟᱡᱤᱠ ᱠᱟᱹᱢᱤ ᱦᱚᱨᱟ ᱠᱚᱵᱚᱱ ᱥᱮᱬᱟᱭᱟ ᱮᱰᱮᱠᱷᱟᱱ ᱠᱳᱱᱳ ᱚᱥᱩᱵᱤᱫᱟ ᱵᱟᱱᱩᱜᱼᱟ ᱠᱤᱱᱛᱩ ᱡᱚᱠᱷᱚᱱ ᱜᱮ ᱮᱴᱟᱜ ᱯᱟᱹᱨᱥᱤ ᱛᱮᱵᱚᱱ ᱥᱮᱪᱮᱫᱚᱜ ᱠᱟᱱᱟ ᱩᱱᱨᱮᱜᱮ ᱟᱵᱚ ᱞᱟᱹᱭ ᱞᱟᱠᱪᱟᱨ ᱥᱮᱨᱠᱚᱭ ᱮᱥᱮᱨ ᱟᱠᱟᱫᱟ ᱟᱨ ᱱᱚᱝᱠᱟ ᱡᱚᱠᱷᱚᱡ ᱮᱴᱟᱜ ᱯᱟᱹᱨᱥᱤ ᱛᱮ ᱥᱮ ᱟᱵᱚᱭᱟᱜ ᱯᱟᱹᱨᱥᱤ ᱛᱮᱦᱚᱸ ᱮᱴᱟᱜ ᱯᱟᱹᱨᱥᱤ ᱛᱮ ᱡᱚᱠᱷᱚᱡ ᱜᱮᱵᱚᱱ ᱞᱟᱦᱟ ᱥᱮᱰ ᱵᱚᱱ ᱞᱟᱦᱟᱜ ᱠᱟᱱᱟ ᱥᱮ ᱪᱟᱹᱠᱨᱤ ᱥᱮ ᱱᱚᱠᱨᱤ ᱠᱚᱵᱚᱱ ᱧᱟᱢ ᱮᱫᱟ ᱩᱱ ᱚᱠᱛᱮ ᱟᱵᱚ ᱥᱚᱢᱟᱡᱽ ᱪᱮᱛᱟᱱ ᱨᱮᱥᱮ ᱟᱵᱚᱭᱟᱜ ᱞᱟᱹᱭ ᱞᱟᱠᱪᱟᱨ ᱪᱮᱛᱟᱱ ᱨᱮ ᱚᱱᱠᱟ ᱚᱠᱛᱚ ᱵᱟᱵᱚᱱ ᱮᱢ ᱫᱟᱲᱮᱭᱟᱜ ᱠᱟᱱᱟ ᱡᱮᱢᱚᱱ ᱧᱮᱞᱚᱜᱚᱜ ᱠᱟᱱᱟ ᱟᱵᱚᱭᱟᱜ ᱵᱟᱦᱟ ᱠᱚᱨᱮ ᱥᱮ ᱥᱚᱦᱚᱨᱟᱭ ᱠᱚᱨᱮ ᱚᱱᱠᱟ ᱡᱟᱦᱟᱸᱭ ᱪᱟᱹᱠᱨᱤ ᱱᱚᱠᱨᱤ ᱢᱟᱹᱱᱢᱤ ᱠᱚ ᱵᱟᱠᱚ ᱥᱮᱴᱮᱨ ᱫᱟᱲᱮᱭᱟᱜ ᱠᱟᱱᱟ ᱥᱮ ᱩᱱ ᱚᱠᱛᱮ ᱪᱷᱩᱴᱤ ᱠᱚ ᱵᱟᱠᱚ ᱧᱟᱢᱮᱫ ᱠᱷᱟᱹᱛᱤᱨ ᱛᱮ ᱵᱟᱠᱚ ᱦᱮᱡ ᱫᱟᱲᱮᱭᱟᱜ ᱠᱟᱱᱟ ᱱᱚᱝᱠᱟ ᱛᱮᱦᱚᱸ ᱟᱵᱚᱭᱟᱜ ᱞᱟᱹᱭ ᱞᱟᱠᱪᱟᱨ ᱥᱮ ᱮᱥᱮᱨ ᱥᱮᱪᱮᱫ ᱮ ᱮᱥᱮᱨ ᱟᱠᱟᱫᱟ